ᱥᱤᱞᱯᱚ ᱫᱚ ᱟᱹᱰᱤᱜᱟᱱ ᱫᱚᱨᱠᱟᱨᱟ ᱥᱤᱞᱯᱚ ᱵᱟᱝ ᱠᱷᱟᱱ ᱫᱚ ᱦᱚᱲ ᱠᱚ ᱚᱠᱟᱨᱮᱠᱚ ᱠᱟᱹᱢᱤᱭᱟ ᱥᱤᱞᱯᱚ ᱛᱟᱦᱮᱱ ᱠᱷᱟᱱ ᱫᱚ ᱚᱸᱰᱮ ᱠᱟᱹᱢᱤ ᱠᱟᱛᱮᱫ ᱯᱚᱭᱥᱟ ᱠᱚ ᱨᱚᱡᱜᱟᱨ ᱫᱟᱲᱮᱭᱟᱜᱼᱟ ᱥᱚᱝᱥᱟᱨ ᱠᱟᱹᱢᱤ ᱨᱮᱠᱚ ᱞᱟᱜᱟᱣ ᱫᱟᱲᱮᱭᱟᱜ ᱥᱮ ᱱᱤᱡᱮ ᱠᱷᱚᱨᱪᱟ ᱦᱚ ᱚᱸᱰᱮ ᱠᱷᱚᱱ ᱜᱤ ᱦᱩᱭᱩᱜ ᱛᱟᱠᱚᱣᱟ ᱟᱨ ᱡᱮᱢᱚᱱ ᱞᱟᱹᱴᱩ ᱞᱟᱹᱴᱩ ᱥᱤᱞᱯᱚ ᱵᱟᱝ ᱠᱟᱛᱮ ᱨᱮᱦᱚ ᱠᱟᱹᱴᱤᱡ ᱥᱤᱞᱯᱚ ᱦᱚ ᱚᱲᱟᱜ ᱨᱮ ᱫᱩᱲᱩᱵ ᱠᱟᱛᱮ ᱦᱩᱭᱩᱼᱟ ᱡᱮᱢᱚᱱ ᱯᱟᱹᱴᱤᱭᱟᱹ ᱜᱟᱞᱟᱝ ᱡᱚᱱᱚᱜ ᱜᱟᱞᱟᱝ ᱢᱟᱹᱪᱤ ᱛᱮᱧ ᱯᱟᱨᱠᱚᱢ ᱛᱮᱧ ᱥᱮ ᱯᱷᱟᱛᱭᱟᱹᱜ ᱜᱟᱞᱟᱝ ᱡᱷᱩᱲᱤᱠᱚ ᱵᱮᱱᱟᱣ ᱩᱱᱟᱠᱚ ᱱᱤᱡᱮᱛᱮ ᱵᱮᱱᱟᱣ ᱞᱮᱱ ᱠᱷᱟᱱ ᱯᱚᱭᱥᱟ ᱠᱚ ᱵᱟᱝ ᱠᱷᱚᱨᱪᱟᱼᱟ ᱟᱨ ᱚᱠᱚᱭ ᱫᱚ ᱟᱹᱰᱤ ᱰᱷᱮᱨ ᱠᱚ ᱡᱷᱩᱨᱤ ᱠᱚᱠᱚ ᱵᱮᱱᱟᱣᱮᱫ ᱠᱷᱟᱱ ᱦᱟᱹᱴᱭᱟ ᱵᱟᱡᱟᱨ ᱨᱮᱦᱚ ᱠᱚ ᱟᱹᱠᱷᱨᱤᱧ ᱫᱟᱲᱮᱜ ᱠᱟᱱᱟ ᱚᱸᱰᱮ ᱠᱷᱚᱱ ᱯᱚᱭᱥᱟ ᱠᱚ ᱨᱚᱡᱜᱟᱨ ᱫᱟᱲᱮᱜ ᱠᱟᱱᱟ ᱯᱚᱭᱥᱟ ᱨᱚᱡᱜᱟᱨ ᱠᱟᱛᱮ ᱥᱚᱝᱥᱟᱨ ᱨᱮ ᱠᱟᱹᱢᱤ ᱨᱮᱠᱚ ᱞᱟᱜᱟᱣ ᱫᱟᱲᱮᱜ ᱠᱟᱱᱟ